ᱤᱧᱟᱹᱜ ᱨᱩᱴᱤᱱ ᱵᱟᱵᱚᱫᱛᱮ ᱛᱷᱚᱲᱟᱧ ᱞᱟᱹᱭ ᱟᱹᱜᱩ ᱞᱮᱜᱮ ᱱᱚᱝᱠᱟ ᱠᱟᱱᱟ ᱡᱟᱛᱮ ᱟᱹᱰᱤᱜᱟᱱ ᱠᱤᱪᱷᱩ ᱠᱟᱹᱢᱤ ᱥᱟᱱᱟᱣᱟ ᱵᱟᱦᱱᱟ ᱱᱚᱣᱟ ᱛᱮᱦᱮᱧ ᱫᱚ ᱦᱟᱱᱟᱧ ᱪᱤᱠᱟᱹᱭᱟ ᱛᱮᱦᱤᱧ ᱫᱚ ᱱᱚᱣᱟᱧ ᱪᱤᱠᱟᱹᱭᱟ ᱚᱱᱟ ᱵᱟᱝ ᱠᱚᱨᱟᱜᱼᱟ ᱟᱨ ᱟᱭᱢᱟᱜᱟᱱ ᱠᱟᱹᱢᱤ ᱥᱮ ᱵᱟᱹᱧ ᱵᱟᱲᱟᱭ ᱠᱷᱟᱡ ᱫᱚ ᱠᱟᱹᱢᱤ ᱞᱟᱹᱜᱤᱫ ᱛᱮᱫᱚ ᱟᱭᱢᱟ ᱠᱤᱪᱷᱩ ᱤᱧᱢᱟ ᱫᱤᱱ ᱨᱮ ᱢᱤᱫᱴᱮᱱ ᱛᱷᱮᱠᱮ ᱵᱟᱨᱭᱟᱧ ᱠᱟᱹᱢᱤᱭᱮᱫ ᱠᱟᱱᱟ ᱛᱟᱞ ᱦᱚᱸ ᱠᱟᱹᱢᱤ ᱨᱮᱭᱟᱜ ᱱᱤᱭᱚᱢ ᱫᱚ ᱱᱚᱝᱠᱟ ᱠᱟᱱᱟ ᱢᱤᱫᱴᱮᱱ ᱤᱧᱫᱚ ᱰᱟᱭᱵᱷᱟᱨ ᱠᱟᱹᱱᱟᱹᱧ ᱚᱠᱟ ᱥᱚᱢᱚᱭ ᱜᱟᱹᱰᱤ ᱥᱮᱱᱚᱜᱼᱟ ᱩᱱ ᱥᱚᱢᱚᱭ ᱜᱮ ᱪᱟᱞᱟᱜ ᱛᱮᱜᱮ ᱦᱩᱭᱩᱜ ᱛᱤᱧᱟᱹ ᱟᱨ ᱚᱸᱰᱮ ᱠᱷᱚᱱ ᱨᱩᱣᱟᱹᱲ ᱦᱮᱡ ᱠᱟᱛᱮᱫ ᱫᱚ ᱱᱚᱜᱼᱚᱭ ᱚᱲᱟᱜ ᱠᱚᱨᱮᱱᱟᱜ ᱡᱟᱼᱡᱟᱵᱚᱛᱤ ᱠᱟᱹᱢᱤ ᱠᱚ ᱢᱮᱱᱟᱜᱼᱟ ᱤᱱᱟᱹ ᱠᱚᱜᱮ ᱪᱤᱠᱟᱹ ᱠᱟᱹᱢᱤ ᱦᱩᱭᱩᱜᱼᱟ ᱟᱨ ᱵᱟᱢ ᱵᱟᱲᱟᱭ ᱠᱷᱟᱱ ᱫᱚ ᱠᱟᱹᱢᱤ ᱠᱚᱨᱮᱱᱟᱜ ᱫᱚ ᱟᱹᱰᱤ ᱜᱮ ᱴᱷᱤᱠ ᱜᱮᱭᱟ ᱚᱠᱟ ᱫᱚ ᱢᱤᱫ ᱫᱤᱱ ᱵᱟᱝ ᱠᱟᱹᱢᱤ ᱞᱮᱠᱷᱟᱱ ᱢᱤᱫ ᱫᱤᱱ ᱦᱩᱭᱩᱜᱼᱟ ᱦᱟᱱᱟ ᱵᱟᱝ ᱦᱟᱱᱟ ᱱᱚᱣᱟ ᱵᱟᱝ ᱱᱚᱣᱟ ᱦᱤᱞᱳᱜ ᱢᱤᱫ ᱵᱟᱝ ᱢᱤᱫ ᱫᱤᱱ ᱱᱚᱝᱠᱟ ᱫᱚ ᱵᱟᱨᱭᱟ ᱯᱮᱭᱟ ᱢᱤᱫ ᱛᱮᱞᱮ ᱠᱟᱹᱢᱤ ᱢᱚᱱᱮ ᱦᱩᱭᱩᱜᱼᱟ ᱟᱫᱚ ᱵᱟᱝ ᱠᱩᱲᱟᱹᱜᱼᱟ ᱟᱨ ᱵᱚᱱ ᱵᱟᱵᱚᱱ ᱠᱩᱲᱟᱹᱣ ᱦᱚᱪᱚ ᱫᱟᱲᱮᱭᱟᱜ ᱠᱟᱱᱟ ᱥᱮ ᱵᱟᱝ ᱯᱩᱨᱟᱹᱜ ᱠᱟᱱᱟ ᱮᱢᱚᱱᱠᱤ ᱛᱮᱦᱮᱧ ᱫᱚ ᱱᱤᱭᱟᱹᱧ ᱠᱟᱹᱢᱤᱭᱟ ᱢᱮᱱᱠᱷᱟᱱ ᱚᱱᱟᱦᱚᱸ ᱵᱟᱝᱵᱚᱱ ᱯᱩᱨᱟᱹᱣ ᱦᱚᱪᱚᱭᱮᱫᱼᱟ ᱜᱟᱯᱟ ᱦᱟᱱᱟᱧ ᱠᱟᱹᱢᱤᱭᱟ ᱚᱱᱟᱦᱚᱸ ᱵᱟᱝᱵᱚᱱ ᱯᱩᱨᱟᱹᱣ ᱦᱚᱪᱚᱭᱮᱫᱼᱟ ᱚᱱᱟ ᱠᱚᱜᱮ ᱞᱟᱹᱭ ᱨᱮᱭᱟᱜ ᱛᱟᱦᱮᱸᱠᱟᱱᱟ